ᱦᱮᱞᱳ ᱢᱤᱱᱴᱩ ᱟᱞᱮ ᱵᱟᱨᱫᱤᱱ ᱵᱟᱫᱽ ᱟᱢᱟᱜ ᱜᱟᱹᱰᱤᱞᱮ ᱵᱷᱟᱲᱟᱭᱟ ᱟᱢᱟᱜ ᱠᱤ ᱯᱷᱚᱱᱼᱯᱮ ᱜᱩᱜᱳᱞ ᱤᱭᱩ ᱯᱤ ᱟᱭ ᱢᱮᱱᱟᱜ ᱛᱟᱢᱟ ᱟᱞᱮ ᱞᱚᱜᱚᱫ ᱯᱚᱭᱥᱟ ᱵᱟᱞᱮ ᱮᱢ ᱫᱟᱲᱮᱭᱟᱢᱟ ᱯᱷᱳᱱᱼᱯᱮ ᱤᱭᱩ ᱯᱤ ᱟᱭ ᱨᱮᱞᱮ ᱠᱩᱞ ᱟᱢᱟ ᱢᱮᱱᱟᱜ ᱠᱷᱟᱱᱞᱮ ᱵᱷᱟᱲᱟᱭᱟ ᱟᱨ ᱵᱟᱹᱱᱩᱜ ᱛᱟᱢ ᱠᱷᱟᱱ ᱫᱚ ᱵᱟᱞᱮ ᱵᱷᱟᱲᱟᱭᱟ